ᱟᱵᱚᱫᱚ ᱵᱮᱵᱽᱥᱟ ᱵᱟᱹᱱᱤᱡ ᱞᱟᱹᱜᱤᱫᱛᱮ ᱟᱹᱰᱤ ᱥᱟᱺᱜᱤᱧ ᱵᱚᱱ ᱥᱮᱱᱚᱜ ᱟᱵᱚ ᱚᱱᱟᱛᱮ ᱟᱵᱚᱫᱚ ᱟᱴ ᱠᱟᱹᱣᱲᱤ ᱵᱚ ᱟᱵᱚ ᱫᱤᱠᱩ ᱯᱩᱥᱤ ᱠᱚ ᱟᱵᱚᱠᱚ ᱠᱩᱞᱤ ᱵᱚᱱᱟ ᱠᱚ ᱡᱮ ᱛᱤᱱᱟᱹᱜ ᱴᱟᱠᱟ ᱥᱮ ᱛᱤᱱᱟᱜ ᱫᱟᱢᱟ ᱡᱮ ᱚᱱᱟ ᱟᱵᱚᱫᱚ ᱟᱵᱚ ᱥᱟᱱᱛᱟᱲ ᱛᱮᱢᱟ ᱟᱵᱚᱢᱟ ᱵᱟᱠᱚ ᱠᱩᱞᱤ ᱵᱚᱱᱟ ᱵᱚ ᱚᱱᱟ ᱴᱟᱠᱟ ᱚᱱᱟᱢᱟ ᱵᱟᱝᱞᱟ ᱵᱷᱟᱥᱟᱛᱮ ᱦᱩᱭᱩᱜ ᱠᱟᱱᱟ ᱮᱱᱠᱷᱟᱱ ᱟᱵᱚᱫᱚ ᱚᱱᱟᱜᱮ ᱦᱟᱱᱟ ᱱᱟᱣᱟ ᱟᱭᱢᱟ ᱡᱤᱱᱤᱥ ᱵᱚᱱ ᱵᱮᱸᱜᱟᱲ ᱠᱚ ᱵᱤᱞᱟᱹᱛᱤ ᱠᱚᱵᱚᱱ ᱵᱟᱡᱟᱨ ᱛᱮᱵᱚ ᱤᱫᱤᱭᱟ ᱟᱹᱠᱷᱨᱤᱧᱛᱮ ᱟᱨ ᱚᱱᱟ ᱠᱚᱜᱮ ᱟᱵᱚ ᱠᱚ ᱠᱩᱞᱤ ᱵᱚᱱᱟ ᱠᱚ ᱡᱮ ᱛᱤᱱᱟᱹᱜ ᱴᱟᱠᱟ ᱦᱩᱭᱩᱜ ᱠᱟᱱᱟ ᱮᱱᱠᱷᱟᱱ ᱟᱵᱚᱢᱟ ᱥᱟᱱᱛᱟᱲ ᱛᱮᱢᱟ ᱵᱟᱵᱚᱱ ᱞᱟᱹᱭ ᱫᱟᱲᱮᱭᱟᱜᱼᱟ ᱡᱮ ᱟᱵᱚᱣᱟᱜ ᱟᱵᱚ ᱥᱟᱱᱛᱟᱲ ᱛᱮᱵᱚ ᱞᱟᱹᱭ ᱫᱟᱲᱮᱭᱟᱜᱼᱟ ᱵᱚ ᱢᱮᱱᱠᱷᱟᱱ ᱟᱠᱚ ᱵᱟᱠᱚ ᱵᱩᱡᱷᱟᱹᱣ ᱫᱟᱲᱮᱭᱟᱜ ᱟᱠᱚ ᱠᱷᱟᱱ ᱚᱱᱟ ᱠᱷᱟᱹᱛᱤᱨ ᱚᱱᱟᱜᱮ ᱟᱵᱚᱫᱚ ᱵᱚᱱ ᱢᱮᱱ ᱦᱚᱪᱚᱭᱮᱫᱟ ᱮᱢ ᱚᱱᱟ ᱥᱟᱶᱛᱮ ᱟᱵᱚ ᱟᱵᱚᱣᱟᱜ ᱯᱟᱹᱨᱥᱤ ᱞᱟᱹᱜᱤᱫ ᱛᱮᱦᱚᱸ ᱟᱹᱰᱤ ᱵᱷᱟᱹᱜᱤᱭᱟ ᱡᱮ ᱟᱵᱚ ᱫᱚ ᱵᱮᱯᱟᱨ ᱵᱷᱟᱜᱮ ᱞᱮᱠᱟᱵᱚᱱ ᱵᱮᱯᱟᱨ ᱢᱟᱵᱚᱱ ᱟᱨ ᱟᱭᱢᱟ ᱠᱤᱪᱷᱩ ᱵᱚᱱ ᱠᱤᱨᱤᱧ ᱫᱟᱲᱮᱭᱟᱜᱼᱢᱟ